ᱟᱵᱚ ᱵᱷᱟᱨᱚᱛ ᱫᱤᱥᱚᱢ ᱨᱮᱦᱚᱸ ᱚᱞ ᱪᱤᱠᱤ ᱛᱮ ᱥᱮᱪᱮᱫᱚᱜ ᱢᱟᱵᱚᱱ ᱟᱨ ᱚᱞ ᱪᱤᱠᱤ ᱛᱮ ᱚᱞᱚᱜ ᱜᱮᱵᱚᱱ ᱚᱞᱚᱜ ᱯᱟᱲᱦᱟᱜᱼᱢᱟ ᱟᱵᱚ ᱵᱷᱟᱨᱚᱛ ᱫᱤᱥᱚᱢ ᱨᱮᱫᱚ ᱦᱤᱱᱫᱤ ᱤᱝᱞᱤᱥ ᱳᱲᱤᱭᱟ ᱩᱨᱫᱩ ᱡᱮᱛᱮᱱᱟᱜ ᱛᱮᱜᱮ ᱠᱚ ᱯᱟᱲᱦᱟᱜᱼᱟ ᱵᱟᱹᱠᱤ ᱟᱵᱚ ᱦᱚᱸ ᱚᱞ ᱪᱤᱠᱤ ᱚᱞ ᱫᱚ ᱟᱞᱚ ᱵᱚᱱ ᱦᱤᱲᱤᱧ ᱢᱟ ᱜᱤᱫᱽᱨᱟᱹ ᱠᱚ ᱱᱤᱛᱳᱝ ᱡᱟᱦᱟᱸ ᱞᱮᱠᱟ ᱚᱞᱚᱜᱼᱯᱟᱲᱦᱟᱣ ᱫᱚ ᱟᱹᱰᱤ ᱜᱮ ᱞᱟᱹᱠᱛᱤ ᱠᱟᱱᱟ ᱚᱞᱼᱯᱟᱲᱦᱟᱣ ᱵᱟᱝᱠᱷᱟᱱ ᱟᱹᱰᱤ ᱠᱚᱥᱴᱚ ᱠᱟᱹᱨᱤᱜᱚᱨ ᱪᱟᱞᱟᱣ ᱦᱚᱸ ᱟᱨ ᱚᱞᱼᱯᱟᱲᱦᱟᱣ ᱛᱮ ᱡᱩᱫᱤᱢ ᱢᱟᱨᱟᱝ ᱞᱮᱱᱠᱷᱟᱱ ᱡᱟᱦᱟᱸᱱᱟᱜ ᱦᱚᱸ ᱡᱟᱦᱟᱸ ᱦᱤᱞᱳᱜᱼᱮᱢ ᱥᱟᱵᱽ ᱧᱟᱢ ᱫᱟᱲᱮᱭᱟᱜᱼᱟ ᱠᱟᱹᱢᱤ ᱠᱚ ᱟᱨ ᱚᱞᱼᱯᱟᱲᱦᱟᱣ ᱜᱮ ᱡᱩᱫᱤ ᱵᱟᱝᱟ ᱮᱱᱠᱷᱟᱱ ᱡᱟᱦᱟᱱᱟᱜ ᱦᱚᱸ ᱱᱮᱛᱟᱨ ᱡᱩᱜᱽ ᱨᱮᱫᱚ ᱪᱮᱫ ᱦᱚᱸ ᱵᱟᱭ ᱜᱟᱱᱚᱜ ᱠᱟᱱᱟ ᱚᱞᱼᱯᱟᱲᱦᱟᱣ ᱞᱮ ᱮᱱᱟᱝᱮᱢ ᱵᱟᱨᱦᱮ ᱫᱤᱥᱚᱢ ᱨᱮᱫᱚ ᱡᱟᱦᱟᱸ ᱜᱮᱠᱚ ᱚᱞᱼᱯᱟᱲᱦᱟᱜ ᱠᱟᱱ ᱨᱮᱦᱚᱸ ᱦᱤᱱᱫᱤ ᱤᱝᱞᱤᱥ ᱛᱮ ᱩᱨᱫᱩ ᱩᱲᱤᱭᱟ ᱵᱟᱝᱞᱟ ᱡᱮᱛᱮᱱᱟᱜ ᱛᱮᱠᱚ ᱚᱞ ᱯᱟᱲᱦᱟᱜ ᱠᱟᱱᱟ ᱵᱟᱠᱤ ᱟᱵᱚ ᱦᱚᱸ ᱵᱷᱟᱨᱚᱛ ᱫᱤᱥᱚᱢ ᱨᱮ ᱥᱮᱪᱮᱫ ᱵᱮᱵᱚᱥᱛᱟ ᱫᱚ ᱥᱟᱱᱛᱟᱲ ᱛᱮᱦᱚᱸ ᱵᱚᱱ ᱚᱞᱚᱜ ᱢᱟ ᱯᱟᱲᱦᱟᱜ ᱢᱟ ᱵᱚᱱ ᱜᱤᱫᱽᱨᱟᱹ ᱠᱚᱦᱚᱸ ᱵᱚᱱ ᱥᱚᱠᱪᱷᱤᱛ ᱠᱚᱣᱟ ᱵᱚᱱ ᱚᱱᱟ ᱜᱮ ᱟᱵᱚ ᱫᱚ ᱵᱚᱱ ᱛᱩᱞᱟᱹ ᱡᱚᱠᱷᱟᱭᱟ ᱟᱨ ᱵᱟᱨᱦᱮ ᱫᱤᱥᱚᱢ ᱨᱮᱭᱟᱜ ᱫᱚ ᱦᱤᱱᱫᱤ ᱤᱝᱞᱤᱥ ᱢᱟ ᱟᱹᱰᱤ ᱜᱟᱱ ᱢᱮᱱᱟᱜ ᱜᱮᱭᱟ ᱦᱤᱱᱫᱤ ᱤᱝᱞᱤᱥ ᱦᱚᱸ ᱵᱚᱱᱚ ᱯᱟᱲᱦᱟᱜᱼᱟ ᱟᱨ ᱥᱟᱱᱛᱟᱲ ᱦᱚᱸᱵᱚᱱ ᱯᱟᱲᱦᱟᱜᱼᱢᱟ ᱚᱱᱟᱜᱮ ᱠᱚᱜᱮ ᱵᱚᱱ ᱩᱛᱱᱟᱹᱣᱟ ᱟᱵᱚ ᱦᱚᱸ ᱥᱟᱱᱛᱟᱲ ᱯᱟᱹᱨᱥᱤ ᱚᱞ ᱪᱤᱠᱤ ᱚᱞ ᱜᱩᱨᱩ ᱯᱚᱱᱰᱤᱛ ᱨᱟᱹᱜᱷᱩᱱᱟᱛᱷᱮᱭ ᱢᱮᱱ ᱞᱮᱫ ᱞᱮᱠᱟ ᱟᱞᱮᱢ ᱟᱫ ᱞᱮᱨᱮ ᱨᱚᱲᱮᱢ ᱟᱫ ᱞᱮᱨᱮ ᱟᱢ ᱦᱚᱸᱢ ᱟᱫᱚᱜ ᱟᱨ ᱚᱱᱠᱟ ᱜᱮ ᱚᱞ ᱪᱤᱠᱤ ᱛᱮ ᱚᱞᱚᱜ ᱫᱚ ᱟᱞᱚ ᱵᱚᱱ ᱦᱤᱲᱤᱧ ᱢᱟ ᱡᱮᱢᱚᱱ ᱱᱤᱛᱳᱝ ᱫᱚ ᱡᱮᱛᱮ ᱥᱠᱩᱞ ᱠᱚᱞᱮᱡᱽ ᱨᱮ ᱚᱞ ᱪᱤᱠᱤ ᱛᱮ ᱚᱞᱚᱜ ᱠᱚ ᱠᱚ ᱚᱞᱪᱤᱠᱤ ᱛᱮ ᱚᱞᱚᱜ ᱠᱚ ᱩᱛᱱᱟᱹᱣᱮᱜᱼᱟ ᱚᱱᱠᱟ ᱜᱮ ᱡᱮᱛᱮ ᱦᱚᱲ ᱟᱵᱚ ᱨᱚᱱ ᱜᱤᱫᱽᱨᱟᱹᱼᱯᱤᱫᱟᱹᱨ ᱠᱚ ᱚᱞᱪᱤᱠᱤ ᱛᱮ ᱚᱞᱚᱜ ᱵᱚᱱ ᱵᱷᱮᱡᱟ ᱠᱚᱢᱟ ᱱᱚᱣᱟ ᱠᱚᱜᱮ ᱟᱵᱚ ᱵᱚᱱ ᱛᱩᱞᱟᱹ ᱡᱚᱠᱷᱟᱭᱟ ᱟᱨ ᱦᱤᱱᱫᱤ ᱤᱝᱞᱤᱥ ᱛᱮᱢᱟ ᱠᱚ ᱯᱟᱲᱦᱟᱜ ᱠᱟᱱ ᱜᱮᱭᱟ ᱢᱮᱱᱠᱷᱟᱱ ᱦᱤᱱᱫᱤ ᱤᱝᱞᱤᱥ ᱦᱚᱸᱵᱚᱱ ᱯᱟᱲᱦᱟᱣ ᱚᱪᱚ ᱠᱚᱜᱮᱭᱟ ᱚᱱᱟ ᱦᱚᱸ ᱟᱞᱚ ᱠᱚ ᱵᱟᱹᱜᱤ ᱢᱟ ᱮᱱᱦᱚᱸ ᱦᱤᱱᱫᱤ ᱤᱝᱞᱤᱥ ᱠᱚ ᱯᱟᱲᱦᱟᱜ ᱨᱮᱦᱚᱸ ᱥᱚᱱᱛᱟᱲ ᱛᱮ ᱚᱞ ᱪᱤᱠᱤ ᱛᱮ ᱚᱞᱚᱜ ᱫᱚᱠᱚ ᱯᱟᱲᱦᱟᱜ ᱢᱟᱜᱮ ᱟᱨ ᱱᱚᱣᱟ ᱠᱟᱛᱷᱟ ᱠᱚᱜᱮ ᱵᱚᱱ ᱩᱛᱱᱟᱹᱣ ᱞᱟᱹᱠᱛᱤ ᱠᱟᱱᱟ